ᱤᱧ ᱫᱚ ᱚᱲᱟᱜ ᱨᱮᱱᱟᱜ ᱠᱟᱹᱢᱤ ᱡᱚᱛᱚ ᱠᱤᱪᱷᱩ ᱜᱤᱧ ᱵᱟᱰᱟᱭᱟ ᱟᱨ ᱚᱲᱟᱜ ᱨᱮᱱᱟᱜ ᱡᱟᱦᱟᱸ ᱞᱮᱠᱟ ᱠᱟᱹᱢᱤ ᱠᱚ ᱥᱮᱛᱟᱜ ᱠᱩᱲᱤ ᱦᱚᱯᱚᱱᱫᱚ ᱥᱮᱛᱟᱜ ᱵᱮᱨᱮᱫ ᱠᱟᱛᱮᱢ ᱞᱩᱰᱟᱹ ᱦᱩᱭᱩᱜᱼᱟ ᱫᱩᱣᱟᱹᱨ ᱠᱚ ᱮᱢᱟᱱ ᱠᱚ ᱞᱩᱰᱟᱹ ᱵᱟᱲᱟ ᱠᱟᱛᱮᱫ ᱤᱱᱟᱹ ᱛᱟᱭᱚᱢ ᱫᱚ ᱡᱚᱜ ᱡᱚᱜ ᱦᱩᱭᱩᱜᱼᱟ ᱡᱚᱜ ᱠᱚ ᱡᱚᱵᱽᱨᱟ ᱠᱚ ᱜᱤᱰᱤ ᱵᱟᱲᱟ ᱠᱟᱛᱮᱫ ᱛᱷᱟᱹᱨᱤ ᱵᱟᱹᱴᱤ ᱠᱚᱧ ᱜᱟᱥᱟᱣ ᱢᱟᱡᱟᱣᱟ ᱟᱨ ᱛᱷᱟᱹᱨᱤ ᱵᱟᱹᱴᱤ ᱠᱚ ᱜᱟᱥᱟᱣ ᱢᱟᱡᱟᱣ ᱠᱟᱛᱮᱱ ᱫᱚ ᱤᱱᱟᱹ ᱛᱟᱭᱚᱢ ᱤᱥᱤᱱ ᱵᱟᱥᱟᱝ ᱠᱟᱛᱮᱫ ᱫᱟᱠᱟ ᱠᱚᱧ ᱪᱚᱸᱫᱟᱭᱟ ᱫᱟᱠᱟ ᱠᱚᱧ ᱪᱚᱸᱫᱟ ᱠᱟᱛᱮ ᱟᱬᱜᱚ ᱠᱟᱛᱮ ᱩᱛᱩ ᱠᱚᱧ ᱪᱚᱸᱫᱟᱭᱟ ᱟᱨ ᱩᱛᱩ ᱠᱚ ᱪᱚᱸᱫᱟ ᱵᱟᱲᱟ ᱠᱟᱛᱮᱫ ᱤᱥᱤᱱ ᱦᱩᱭ ᱠᱟᱛᱮᱫ ᱫᱚ ᱪᱮᱫ ᱞᱮᱠᱟ ᱡᱚᱱᱚᱜ ᱠᱚ ᱜᱟᱞᱟᱝ ᱤᱭᱟᱹ ᱪᱟᱨᱮᱡ ᱠᱚ ᱛᱟᱦᱮᱱ ᱠᱷᱟᱱ ᱡᱚᱱᱚᱜ ᱠᱚᱧ ᱜᱟᱞᱟᱝᱟ ᱯᱟᱹᱴᱭᱟᱹ ᱠᱚ ᱡᱟᱦᱟᱱᱟᱜ ᱠᱚᱧ ᱵᱮᱱᱟᱣ ᱵᱟᱲᱟᱭᱟ ᱯᱟᱹᱴᱭᱟᱹ ᱠᱚ ᱟᱨ ᱤᱱᱟᱹ ᱛᱟᱭᱚᱢ ᱫᱚ ᱡᱚᱠᱷᱚᱱ ᱵᱟᱹᱫᱽ ᱠᱷᱮᱛ ᱨᱮᱭᱟᱜ ᱠᱟᱹᱢᱤ ᱛᱟᱦᱮᱱ ᱠᱷᱟᱱ ᱦᱩᱲᱩ ᱨᱚᱦᱚᱭ ᱫᱤᱱ ᱫᱚ ᱦᱩᱲᱩ ᱠᱚᱦᱚᱸᱧ ᱨᱚᱦᱚᱭ ᱤᱧ ᱪᱟᱞᱟᱜᱼᱟ ᱟᱨ ᱦᱩᱲᱩ ᱤᱨᱚᱜ ᱫᱤᱱ ᱫᱚ ᱤᱨᱚᱜ ᱦᱚᱸᱧ ᱪᱟᱞᱟᱜᱼᱟ ᱦᱩᱲᱩ ᱨᱚᱦᱚᱭ ᱠᱚ ᱤᱨᱚᱜ ᱠᱚ ᱟᱨ ᱦᱩᱲᱩ ᱠᱚ ᱫᱟᱞ ᱪᱟᱵᱟ ᱵᱟᱲᱟ ᱠᱟᱛᱮᱫ ᱤᱱᱟᱹ ᱛᱟᱭᱚᱢ ᱫᱚ ᱵᱟᱦᱨᱮ ᱵᱟᱡᱟᱨ ᱥᱮᱫ ᱠᱟᱹᱢᱤ ᱦᱚᱸ ᱜᱟᱛᱮ ᱠᱚ ᱥᱟᱞᱟᱜ ᱤᱧ ᱪᱟᱞᱟᱜ ᱜᱮᱭᱟ ᱟᱨ ᱵᱟᱡᱟᱨ ᱥᱮᱫᱟᱜ ᱠᱟᱹᱢᱤ ᱦᱚᱸᱧ ᱵᱟᱰᱟᱭ ᱜᱮᱭᱟ ᱚᱱᱛᱮᱱᱟᱜ ᱱᱟᱞᱦᱟ ᱛᱩᱢᱟᱹᱞ ᱦᱚᱸᱧ ᱚᱱᱟ ᱠᱟᱹᱢᱤ ᱠᱚᱦᱚᱸᱧ ᱵᱟᱰᱟᱭ ᱜᱮᱭᱟ ᱵᱟᱡᱟᱨ ᱥᱮᱫᱟᱜ ᱦᱚᱸ ᱤᱧ ᱫᱚ